ᱦᱮᱞᱳ ᱰᱨᱟᱭᱵᱷᱟᱨ ᱵᱟᱹᱵᱩ ᱦᱚᱞᱟ ᱯᱷᱩᱞ ᱠᱩᱥᱢᱟ ᱠᱷᱚᱱᱟᱜ ᱞᱟᱣᱠᱟᱴᱟ ᱥᱮᱴᱮᱨ ᱦᱚᱴᱚ ᱠᱟᱫᱤᱧᱟ ᱧᱤᱫᱟᱹ ᱫᱚᱥᱴᱟ ᱟᱹᱰᱤ ᱵᱷᱟᱹᱜᱤ ᱵᱮᱵᱚᱦᱟᱨ ᱛᱟᱢ ᱩᱱᱟᱹᱜ ᱧᱤᱫᱟᱹᱢ ᱟᱹᱜᱩ ᱦᱚᱴᱚ ᱠᱟᱫᱤᱧᱟ ᱠᱳᱱᱳ ᱵᱟᱹᱲᱤᱡ ᱵᱮᱵᱚᱦᱟᱨ ᱵᱟᱹᱱᱩᱜ ᱛᱟᱢᱟ ᱚᱱᱟ ᱦᱚᱛᱮᱜ ᱛᱤᱧ ᱯᱷᱳᱱ ᱟᱢ ᱠᱟᱱᱟ ᱟᱹᱰᱤ ᱟᱹᱰᱤ ᱥᱟᱨᱦᱟᱣ ᱢᱟ ᱚᱱᱟ ᱜᱤᱧ ᱵᱟᱲᱟᱭ ᱦᱚᱪᱚᱭᱮᱜ ᱢᱮᱭᱟ